ᱟᱪᱪᱷᱟ ᱫᱟᱫᱟ ᱯᱮᱨᱟᱠᱚᱱ ᱡᱩᱛᱟᱹ ᱨᱮᱱᱟᱜ ᱰᱤᱥᱠᱟᱣᱩᱱᱴ ᱚᱠᱟ ᱞᱮᱠᱟ ᱢᱮᱱᱟᱜ ᱠᱟᱫᱟ ᱟᱨ ᱚᱱᱟᱨᱮ ᱠᱳᱱᱳ ᱠᱩᱯᱚᱱ ᱢᱮᱱᱟᱜᱼᱟ ᱥᱮ ᱱᱚᱣᱟ ᱯᱨᱚᱰᱟᱠᱴ ᱛᱤᱸᱥ ᱠᱚᱛᱮᱧ ᱧᱟᱢ ᱫᱟᱲᱮᱭᱟᱜᱼᱟ ᱠᱟᱹᱴᱤᱡ ᱮᱢ ᱞᱟᱹᱭ ᱟᱹᱧ ᱠᱷᱟᱱ ᱫᱚ ᱵᱮᱥ ᱱᱟᱯᱟᱭ ᱠᱚᱜᱼᱟ ᱳᱠᱮ